ᱱᱚᱸᱰᱮ ᱡᱮᱞᱮ ᱠᱚᱨᱮᱱ ᱠᱤᱪᱷᱩ ᱡᱟᱹᱛᱤ ᱢᱮᱱᱟᱜ ᱠᱚᱜᱮᱭᱟ ᱡᱟᱦᱟᱸᱭ ᱫᱚᱠᱚ ᱢᱮᱛᱟᱣᱠᱚ ᱠᱟᱱᱟ ᱱᱩᱠᱩ ᱵᱟᱹᱣᱨᱤ ᱵᱟᱹᱜᱽᱫᱤ ᱜᱚᱭᱞᱟ ᱦᱚᱸ ᱢᱮᱱᱟᱜ ᱠᱚᱣᱟ ᱩᱱᱠᱩ ᱜᱮ ᱱᱚᱣᱟ ᱠᱚᱨᱮᱫ ᱰᱷᱮᱨ ᱫᱚ ᱦᱟᱹᱠᱩ ᱠᱚᱠᱚ ᱥᱟᱵ ᱵᱟᱲᱟ ᱠᱚᱣᱟ ᱟᱨ ᱩᱱᱠᱩ ᱥᱚᱸᱜᱮᱜ ᱦᱚᱸ ᱵᱚᱥᱚᱼᱵᱟᱥ ᱦᱩᱭ ᱵᱟᱲᱟᱣ ᱠᱟᱱ ᱜᱮᱭᱟ ᱠᱤᱢᱵᱟ ᱵᱚᱱᱫᱷᱩ ᱞᱮᱠᱟ ᱫᱩᱲᱩᱵ ᱯᱟᱱᱛᱮ ᱦᱚᱸ ᱦᱩᱭ ᱵᱟᱲᱟᱣ ᱠᱟᱱ ᱜᱮᱭᱟ ᱚᱱᱟᱛᱮ ᱩᱱᱠᱩ ᱥᱚᱸᱜᱮᱜ ᱦᱚᱸ ᱢᱤᱫᱛᱮ ᱥᱚᱢᱚᱭ ᱵᱤᱛᱟᱹᱣ ᱦᱩᱭ ᱠᱟᱱ ᱜᱮᱭᱟ ᱟᱨ ᱩᱱᱠᱩᱣᱟᱜ ᱞᱟᱹᱴᱩ ᱯᱚᱨᱚᱵᱽ ᱞᱮᱠᱟᱛᱮ ᱫᱚ ᱦᱩᱭᱩᱜ ᱠᱟᱱ ᱛᱟᱠᱚᱣᱟ ᱯᱚᱨᱚᱵᱽ ᱢᱮᱱᱛᱮ ᱟᱭᱢᱟ ᱞᱮᱠᱟᱱᱟᱜ ᱜᱮ ᱢᱮᱱᱟᱜ ᱛᱟᱠᱚᱣᱟ ᱞᱟᱹᱴᱩ ᱯᱚᱨᱚᱵᱽ ᱞᱮᱠᱟ ᱫᱚ ᱡᱮᱢᱚᱱ ᱫᱩᱨᱜᱟᱯᱩᱡᱟ ᱢᱮᱱᱟᱜ ᱛᱟᱠᱚᱣᱟ ᱠᱤᱢᱵᱟ ᱞᱚᱠᱠᱷᱤ ᱯᱩᱡᱟᱹ ᱦᱚᱸ ᱢᱮᱱᱟᱜ ᱛᱟᱠᱚᱣᱟ ᱠᱟᱹᱞᱤ ᱯᱩᱡᱟᱹ ᱦᱚᱸ ᱢᱮᱱᱟᱜ ᱛᱟᱠᱚᱣᱟ ᱱᱟᱛᱮ ᱟᱵᱟᱨ ᱜᱚᱭᱞᱟ ᱠᱚᱣᱟᱜ ᱢᱮᱱᱟᱜ ᱛᱟᱠᱚᱣᱟ ᱞᱚᱵᱟᱱ ᱚᱱᱠᱟ ᱞᱮᱠᱟᱱᱟᱜ ᱟᱭᱢᱟ ᱯᱚᱨᱚᱵᱽ ᱜᱮ ᱢᱮᱱᱟᱜ ᱛᱟᱠᱚᱣᱟ